ᱱᱤᱛᱳᱜ ᱴᱚᱴᱷᱟᱨᱮ ᱞᱟᱦᱟ ᱠᱷᱚᱱ ᱦᱚᱸ ᱡᱟᱹᱥᱛᱤ ᱡᱚᱵᱽᱨᱟ ᱚᱸᱡᱽᱨᱟ ᱵᱮᱣᱦᱟᱨᱚᱜ ᱠᱟᱱᱟ

ᱡᱩᱫᱤ ᱟᱵᱚ ᱱᱤᱛᱚᱜ ᱵᱟᱝᱵᱚ ᱥᱟᱯᱷᱟ ᱫᱚᱦᱚᱭᱟ ᱮᱱᱠᱷᱟᱱ ᱚᱱᱟ ᱟᱰᱮᱯᱟᱥᱮ ᱨᱮᱱ ᱦᱚᱲ ᱱᱟᱯᱟᱭ ᱦᱚᱭ ᱵᱟᱝ ᱠᱚ ᱧᱟᱢᱟ ᱟᱨ ᱚᱱᱟ ᱱᱟᱯᱟᱭ ᱦᱚᱭ ᱵᱟᱝ ᱧᱟᱢᱛᱮ ᱟᱡᱟᱨᱼᱵᱮᱢᱟᱨ ᱨᱮᱠᱚ

ᱞᱟᱹᱭ ᱜᱟᱱᱚᱜᱼᱟ ᱡᱮ ᱡᱟᱦᱟᱸ ᱠᱚᱨᱮᱱᱟᱜ ᱚᱱᱟ ᱠᱚᱨᱮ ᱫᱚ ᱚᱱᱠᱟ ᱵᱮᱵᱚᱥᱛᱷᱟ ᱦᱩᱭᱩᱜ ᱢᱟ ᱡᱮᱞᱮᱠᱟ ᱚᱱᱟ ᱟᱰᱮᱯᱟᱥᱮ ᱨᱮᱱ ᱦᱚᱲ ᱚᱠᱟ ᱦᱚᱸ ᱟᱞᱩ ᱠᱚ ᱫᱤᱠᱠᱚᱛᱚᱜ ᱢᱟ ᱥᱟᱯᱷᱟᱼᱥᱟᱹᱯᱷᱤ ᱛᱟᱦᱮᱱ ᱞᱟᱹᱜᱤᱫ ᱵᱩᱜᱤ ᱫᱚ ᱵᱩᱡᱷᱟᱹᱜᱼᱟ